ᱟᱵᱚ ᱡᱷᱟᱨᱠᱷᱚᱸᱰ ᱯᱚᱱᱚᱛ ᱫᱚ ᱟᱹᱰᱤ ᱱᱟᱯᱟᱭ ᱯᱚᱱᱚᱛ ᱠᱟᱱᱟ ᱚᱸᱰᱮ ᱟᱭᱢᱟ ᱨᱚᱠᱚᱢᱟᱜ ᱠᱷᱚᱱᱤᱡᱽ ᱠᱚ ᱧᱟᱢᱚᱜᱼᱟ ᱡᱟᱦᱟᱸᱞᱮᱠᱟ ᱠᱤ ᱛᱟᱢᱵᱟ ᱥᱚᱱᱟ

ᱟᱨᱦᱚᱸ ᱟᱭᱢᱟᱼᱟᱭᱢᱟ ᱞᱮᱠᱟᱛᱮᱭᱟᱜ ᱟᱹᱰᱤ ᱨᱚᱠᱚᱢᱟᱜ ᱜᱮ ᱩᱨᱵᱟᱱᱟ ᱠᱚ ᱧᱟᱢᱚᱜᱼᱟ ᱟᱵᱚ ᱡᱷᱟᱨᱠᱷᱚᱸᱰ ᱯᱚᱱᱚᱛ ᱨᱮᱱ ᱭᱟ ᱟᱵᱚ ᱡᱷᱟᱨᱠᱷᱚᱸᱰ ᱨᱟᱡᱽᱡᱚ ᱨᱮ ᱚᱱᱠᱟᱱ ᱨᱟᱡᱽᱡᱚ ᱠᱟᱱᱟ ᱡᱟᱦᱟᱸ ᱠᱤ ᱟᱹᱰᱤ ᱠᱤᱥᱟᱹᱬ ᱨᱟᱡᱽᱡᱚ ᱟᱹᱰᱤ ᱠᱤᱥᱟᱹᱬ ᱨᱟᱡᱽᱡᱚ ᱛᱮᱠᱚ ᱢᱚᱱᱮᱭ ᱟᱠᱟᱫᱼᱟ ᱟᱨ ᱱᱤᱛ ᱫᱷᱟᱹᱨᱤᱡᱛᱮ ᱠᱩᱥᱟᱹᱬ ᱨᱟᱡᱽᱡᱚ ᱜᱮᱠᱚ ᱢᱮᱛᱟᱜᱼᱟ ᱠᱷᱟᱥᱠᱟᱨ ᱟᱵᱚᱣᱟᱜ ᱠᱷᱟᱱᱤᱡᱽ ᱥᱟᱢᱯᱚᱫᱽᱨᱮ ᱱᱚᱸᱰᱮ ᱟᱵᱚ ᱦᱩᱲᱩ ᱦᱚᱸᱵᱚᱱ ᱪᱟᱥᱮᱫᱼᱟ ᱟᱵᱚ ᱥᱚᱵᱽᱡᱤ ᱠᱚᱵᱚᱱ ᱪᱟᱥᱟ ᱟᱵᱚ ᱩᱛᱩ ᱵᱩᱞᱩᱝ ᱩᱛᱩ ᱠᱚᱵᱚᱱ ᱪᱟᱥᱮᱫᱼᱟ ᱟᱨᱚ ᱟᱹᱰᱤ ᱞᱮᱠᱟᱛᱮ ᱟᱹᱰᱤ ᱟᱭᱢᱟᱼᱟᱭᱢᱟ ᱡᱤᱱᱤᱥ ᱵᱚᱱ ᱠᱚᱨᱟᱭᱮᱫᱼᱟ ᱟᱵᱚ ᱡᱷᱟᱨᱠᱷᱚᱸᱰ ᱯᱚᱱᱚᱛᱨᱮ

ᱯᱚᱱᱚᱛ ᱨᱮᱜᱮ ᱯᱟᱲᱟᱜᱼᱟ ᱟᱨᱚ ᱡᱟᱦᱟᱸᱞᱮᱠᱟ ᱠᱤ ᱥᱚᱱᱟ ᱠᱩᱸᱫᱽᱨᱩ ᱠᱚᱪᱟ ᱠᱚ ᱞᱟᱹᱭᱟ ᱚᱸᱰᱮ ᱟᱵᱚ ᱡᱷᱟᱨᱠᱷᱚᱸᱰ ᱯᱚᱱᱚᱛ ᱨᱮᱜᱮ ᱯᱟᱲᱟᱜᱼᱟ ᱚᱸᱰᱮᱦᱚᱸ ᱟᱹᱰᱤ ᱢᱟᱨᱟᱝᱛᱮ ᱥᱚᱱᱟ ᱩᱰᱩᱠᱚᱜᱼᱟ ᱟᱵᱚᱫᱚ ᱟᱹᱰᱤ ᱠᱷᱟᱹᱱᱤᱡᱽ ᱥᱚᱢᱯᱚᱫᱟᱜ ᱢᱤᱫᱴᱟᱝ ᱯᱚᱱᱚᱛ ᱠᱟᱱ ᱛᱟᱵᱚᱱᱟ ᱱᱚᱣᱟ ᱡᱷᱟᱨᱠᱷᱚᱸᱰ ᱯᱚᱱᱚᱛ ᱫᱚ